ᱡᱟᱦᱟᱸ ᱡᱚᱥ ᱢᱮᱱᱟᱜ ᱛᱟᱵᱚᱱᱟ ᱚᱱᱟ ᱵᱟᱠᱷᱟᱨᱟ ᱫᱚ ᱟᱹᱨᱤ ᱦᱤᱥᱟᱹᱵᱽ ᱛᱮᱜᱮ ᱠᱟᱹᱨᱤ ᱟᱛᱮᱫ ᱚᱱᱟ ᱪᱟᱞᱟᱜ ᱦᱩᱭᱩᱜᱼᱟ

ᱟᱨ ᱱᱚᱣᱟ ᱠᱟᱹᱨᱤ ᱦᱤᱥᱟᱹᱵᱽ ᱛᱮᱵᱚᱱ ᱪᱟᱞᱟᱜᱼᱟ ᱡᱟᱛᱮ ᱥᱚᱢᱟᱡᱽ ᱡᱤᱭᱚᱱ ᱨᱮᱱᱟᱜ ᱤᱱᱟᱹᱠᱷᱟᱱ ᱛᱤᱥᱦᱚᱸ ᱟᱛᱩᱼᱚᱲᱟᱜᱨᱮ ᱥᱮ ᱜᱷᱟᱨᱚᱸᱡᱽᱨᱮ ᱱᱮᱭᱟᱣ ᱛᱟᱯᱟᱢ ᱡᱷᱚᱜᱽᱲᱟ ᱠᱚ ᱥᱮ ᱵᱷᱩᱞ ᱵᱟᱹᱲᱤᱡ ᱪᱮᱫᱦᱚᱸ ᱵᱟᱭ ᱦᱩᱭᱩᱜᱼᱟ ᱦᱤᱥᱟᱹᱵᱽ ᱵᱟᱭᱨᱮ ᱵᱟᱹᱫᱤ ᱪᱮᱫᱦᱚᱸ ᱵᱟᱭ ᱛᱟᱦᱮᱱᱟ ᱱᱤᱭᱟᱹ ᱠᱷᱚᱱ ᱟᱹᱰᱤ ᱯᱷᱟᱨᱟᱠ ᱨᱮ ᱱᱚᱣᱟ ᱛᱟᱦᱮᱱᱟ ᱚᱱᱟ ᱠᱷᱟᱹᱛᱤᱨ ᱡᱤᱭᱚᱱᱨᱮ ᱠᱟᱹᱨᱤ ᱫᱚ ᱟᱹᱰᱤᱜᱮ ᱞᱟᱹᱠᱛᱤᱭᱟ ᱟᱨ ᱱᱚᱣᱟᱫᱚ ᱠᱟᱹᱨᱤᱨᱮ ᱛᱟᱦᱮᱸ ᱞᱮᱱᱠᱷᱟᱱ ᱱᱤᱡᱮ ᱠᱟᱹᱨᱤᱨᱮ ᱛᱟᱦᱮᱱ ᱞᱮᱠᱷᱟᱱ ᱮᱠᱫᱚᱢ ᱯᱩᱨᱟᱹ ᱥᱟᱶᱛᱟ ᱥᱮ ᱥᱚᱢᱟᱡᱽ ᱱᱚᱣᱟ ᱫᱤᱥᱚᱢᱦᱚᱸ ᱱᱚᱣᱟ ᱵᱟᱠᱷᱟᱨᱟ ᱫᱚ ᱟᱹᱰᱤ ᱵᱷᱟᱜᱮᱭᱟ